ᱤᱧ ᱫᱚᱢᱟᱜ ᱤᱧ ᱠᱩᱤᱣᱟᱜᱼᱟ ᱚᱱᱟᱠᱚ ᱢᱚᱫᱽᱫᱷᱮ ᱨᱮ ᱵᱩᱭᱩᱜ ᱠᱟᱱᱟ ᱯᱨᱚᱛᱷᱚᱢᱤᱧ ᱠᱩᱥᱤᱣᱟᱜᱼᱟ ᱯᱟᱭᱮᱥ ᱛᱟᱨᱯᱚᱨᱮ ᱦᱩᱭᱩᱜ ᱠᱟᱱᱟ ᱪᱟᱣᱢᱤᱱ ᱛᱟᱨᱯᱚᱨᱮᱧ ᱠᱩᱥᱤᱣᱟᱜᱼᱟ ᱟᱲᱟᱜ ᱩᱛᱩ ᱥᱟᱶᱛᱮ ᱨᱮᱭᱟᱲ ᱫᱟᱠᱟ ᱟᱞᱩ ᱥᱤᱯᱤ ᱚᱱᱟ ᱢᱟ ᱯᱨᱤᱭᱚ ᱠᱟᱱ ᱛᱤᱧ ᱚᱱᱟ ᱥᱟᱶᱛᱮ ᱤᱭᱟᱹ ᱚᱱᱟ ᱠᱚ ᱞᱩᱪᱤ ᱫᱟᱹᱞ ᱩᱛᱩ ᱚᱱᱟ ᱠᱚᱜᱮ ᱤᱧᱟᱹᱜ ᱢᱟᱱᱮ ᱤᱧ ᱫᱩᱧ ᱠᱩᱥᱤᱣᱟᱜᱼᱟ ᱟᱨ ᱠᱤ